ᱩᱛᱱᱟᱹᱣ ᱟᱨ ᱵᱟᱹᱲᱛᱤ ᱡᱮ ᱩᱛᱛᱚᱨ ᱫᱤᱱᱟᱡᱽᱯᱩᱨ ᱦᱚᱱᱚᱛ ᱨᱮᱭᱟᱜ ᱢᱩᱲᱦᱩᱫ ᱪᱮᱞᱮᱧᱡᱽ ᱫᱚ ᱰᱟᱦᱟᱨ ᱠᱚᱫᱚ ᱵᱷᱟᱜᱮ ᱜᱮ ᱦᱩᱭ ᱟᱠᱟᱱᱟ ᱟᱨ ᱫᱟᱜ ᱨᱮᱱᱟᱜ ᱚᱵᱚᱥᱛᱷᱟᱠᱚ ᱦᱚᱸ ᱱᱟᱯᱟᱭ ᱜᱮ ᱢᱮᱱᱟᱜᱼᱟ ᱟᱨ ᱜᱚᱲᱦᱚᱱ ᱥᱮᱫ ᱞᱮᱠᱟᱛᱮ ᱤᱧᱟᱹᱜ ᱥᱩᱯᱟᱨᱤᱥᱫᱚ ᱦᱩᱭᱩᱜ ᱠᱟᱱᱟ ᱥᱠᱩᱞ ᱠᱚᱞᱮᱡᱽ ᱠᱚ ᱟᱨ ᱛᱷᱚᱲᱟ ᱥᱩᱨᱧᱚᱜ ᱨᱮ ᱛᱟᱦᱮᱱ ᱠᱷᱟ ᱢᱟᱱᱮ ᱡᱷᱚᱛᱚ ᱟᱛᱳ ᱟᱛᱳᱨᱮ ᱥᱠᱩᱞ ᱠᱚ ᱛᱟᱦᱮᱱ ᱠᱷᱟᱱ ᱱᱟᱯᱟᱭᱚᱜᱼᱟ ᱟᱨᱦᱚᱸ ᱦᱟᱭ ᱥᱠᱩᱞ ᱠᱚ ᱛᱟᱦᱮᱱ ᱠᱷᱟᱱ ᱱᱟᱯᱟᱭᱚᱜᱼᱟ ᱟᱨ ᱡᱮᱛᱮ ᱟᱛᱳᱨᱮᱱ ᱜᱤᱫᱽᱨᱟᱹᱣᱟᱜ ᱡᱟᱦᱟᱸ ᱮᱴᱠᱮᱴᱚᱬᱮ ᱵᱟᱝ ᱦᱩᱭᱩᱜ ᱢᱟ ᱩᱱᱠᱩ ᱡᱟᱛᱮᱠᱚ ᱢᱮᱱ ᱡᱮ ᱥᱩᱨ ᱨᱮ ᱢᱮᱱᱟᱜᱼᱟ ᱫᱮᱞᱟᱵᱚᱱ ᱪᱟᱞᱟᱜᱼᱟ ᱟᱥᱲᱟᱛᱮ ᱚᱞᱚᱜᱵᱚᱱ ᱪᱟᱞᱟᱜᱼᱟ ᱛᱳ ᱤᱧᱫᱚ ᱱᱚᱣᱟᱜᱮᱧ ᱢᱮᱱ ᱚᱪᱚᱭᱟ ᱡᱚ ᱱᱚᱣᱟᱜᱮ ᱦᱩᱭᱩᱜ ᱠᱟᱱᱟ ᱩᱛᱱᱟᱹᱣ ᱜᱟᱱᱚᱜ ᱞᱟᱹᱜᱤᱫᱛᱮ ᱦᱩᱭᱩᱜ ᱠᱟᱱᱟ